ᱡᱟᱦᱳ ᱱᱚᱣᱟ ᱟᱞᱮᱭᱟᱜ ᱟᱥᱟᱯᱟᱥᱤᱨᱮ ᱱᱤᱭᱟᱹ ᱯᱟᱠᱷᱱᱟ ᱵᱩᱨᱩ ᱨᱮ ᱡᱟᱦᱳ ᱡᱟᱱᱛᱷᱟᱲ ᱠᱚ ᱵᱚᱸᱜᱟᱭᱟ ᱵᱚᱸᱜᱟ ᱦᱚᱸ ᱥᱚᱛᱚ ᱫᱷᱟᱨᱟ ᱜᱮᱭᱟᱭ ᱪᱮᱠᱟᱛᱮ ᱱᱤᱭᱟᱹ ᱟᱥᱟᱯᱟᱥᱤᱨᱮᱱ ᱡᱚᱛᱚᱠᱚ ᱦᱤᱡᱩᱜ ᱠᱟᱱᱟ ᱠᱚ ᱚᱞᱚᱜ ᱠᱚᱨᱮᱱᱟᱜ ᱮᱢᱟᱱ ᱛᱮᱢᱟᱱ ᱠᱚᱨᱮᱱᱟᱜ ᱡᱟᱦᱟᱸ ᱨᱩᱣᱟᱹᱜ ᱨᱟᱵᱟᱝ ᱠᱚᱨᱮᱱᱟᱜ ᱚᱥᱵᱤᱫᱷᱟ ᱥᱩᱵᱤᱰᱷᱟ ᱠᱚ ᱞᱟᱹᱭᱮᱜ ᱟᱠᱚ ᱡᱟᱦᱳ ᱵᱚᱸᱜᱟ ᱡᱟᱣ ᱥᱚᱛ ᱫᱷᱟᱨᱟ ᱜᱮᱭᱟᱭ ᱤᱧ ᱥᱩᱨ ᱨᱮ ᱱᱮᱜᱼᱮ ᱦᱤᱡᱩᱜ ᱠᱟᱱᱟ ᱨᱚᱵᱤᱵᱟᱨᱟᱭ ᱠᱟᱱᱟ ᱨᱚᱵᱤᱵᱟᱨ ᱥᱮᱫ ᱠᱷᱚᱱᱜᱮ ᱱᱟᱜ ᱡᱟᱱᱛᱷᱟᱲ ᱠᱚ ᱵᱚᱸᱜᱟᱭᱟ ᱡᱟᱦᱳ ᱟᱹᱰᱤ ᱥᱚᱠᱛᱚ ᱠᱚ ᱵᱷᱤᱲᱚᱜᱼᱟ ᱥᱟᱺᱜᱤᱧ ᱥᱟᱺᱜᱤᱧ ᱠᱚᱨᱤᱱ ᱡᱟᱦᱟᱛᱤᱱᱟᱹᱜ ᱵᱟᱡᱟᱨ ᱠᱚᱨᱤᱱ ᱠᱚᱠᱚ ᱛᱟᱦᱮᱱᱟ ᱡᱚᱛᱚᱣᱟᱜ ᱡᱟᱦᱳ ᱠᱚ ᱠᱷᱳᱡᱳᱜᱼᱟ ᱡᱮ ᱚᱞᱚᱜ ᱵᱚᱞᱚᱜ ᱚᱞᱚᱜ ᱠᱚᱨᱮᱱᱟᱜ ᱨᱩᱣᱟᱹᱜ ᱨᱟᱵᱟᱝ ᱠᱚᱨᱮᱱᱟᱜ ᱠᱚ ᱢᱟᱱᱥᱤᱠ ᱠᱟᱜᱼᱟ ᱢᱮᱱᱠᱷᱟᱱ ᱡᱟᱦᱳ ᱢᱟᱱᱥᱤᱠ ᱵᱚᱸᱜᱟ ᱥᱚᱠᱛᱚᱭ ᱠᱟᱹᱢᱤ ᱠᱟᱱᱟ ᱥᱚᱠᱛᱚ ᱠᱟᱹᱢᱤ ᱠᱟᱱ ᱠᱷᱟᱱ ᱧᱮᱞ ᱠᱟᱛᱮᱢᱟ ᱚᱱᱟᱦᱚᱸ ᱢᱮᱱ ᱠᱮᱜᱼᱟ ᱡᱟᱦᱳ ᱡᱟ ᱟᱨ ᱵᱚᱸᱜᱟ ᱫᱚ ᱥᱚᱠᱛᱚ ᱫᱷᱟᱨᱟᱜᱮ ᱠᱟᱹᱢᱤ ᱠᱟᱱᱟᱭ ᱡᱮ ᱡᱮᱦᱮᱛᱩ ᱩᱱᱟᱹᱜ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱦᱤᱡᱩᱜ ᱠᱟᱱᱟ ᱡᱟᱦᱳ ᱟᱹᱰᱤ ᱥᱚᱠᱛᱚᱜᱮ ᱵᱷᱤᱲᱳᱜᱼᱟ ᱵᱷᱤᱲᱳᱜᱼᱟ ᱟᱨ ᱯᱟᱠᱷᱱᱟ ᱵᱩᱨᱩ ᱨᱮᱫᱚ ᱧᱤᱫᱟᱹ ᱫᱚ ᱧᱤᱫᱟᱹ ᱫᱚ ᱡᱟᱦᱟᱸ ᱛᱤᱱᱟᱹᱜ ᱧᱤᱫᱟᱹᱜᱮᱢ ᱛᱟᱦᱮᱱ ᱡᱟᱦᱟᱸ ᱨᱮᱜᱮ ᱛᱟᱦᱮᱸ ᱠᱚᱜ ᱜᱚᱴᱟ ᱯᱟᱲᱟᱢ ᱛᱟᱦᱮᱱ ᱠᱷᱟᱡ ᱥᱤᱠᱬᱤᱡ ᱫᱚ ᱵᱟᱠᱚ ᱛᱟᱦᱮᱱᱟ ᱟᱨ ᱵᱚᱸᱜᱟ ᱵᱳᱨᱳ ᱥᱚᱛ ᱫᱷᱟᱨᱟ ᱜᱮᱭᱟ ᱟᱨ ᱚᱸᱰᱮᱫᱚ ᱡᱟᱦᱟᱸᱻ ᱛᱤᱱᱟᱹᱜ ᱦᱚᱲᱠᱚ ᱦᱤᱡᱩᱜ ᱡᱚᱛᱚ ᱜᱮ ᱡᱟᱦᱟᱠᱚ ᱵᱚᱸᱜᱟᱭᱟ ᱩᱢᱵᱟᱲᱟ ᱯᱷᱟᱨᱪᱟ ᱠᱟᱛᱮᱱ ᱟᱠᱚᱣᱟᱜ ᱵᱚᱸᱜᱟ ᱦᱚᱸ ᱵᱚᱸᱜᱟ ᱠᱟᱛᱮᱫ ᱦᱚᱸ ᱟᱨ ᱟᱠᱚᱣᱟᱜ ᱡᱟᱦᱳ ᱱᱟᱯᱟᱭ ᱵᱷᱟᱹᱜᱤ ᱦᱩᱭᱟᱠᱟᱱᱟ ᱵᱷᱟᱹᱞᱟᱹᱭ ᱦᱩᱭ ᱠᱟᱱ ᱛᱟᱠᱚᱣᱟ ᱟᱨ ᱵᱚᱸᱜᱟ ᱦᱚᱸ ᱡᱷᱚᱛᱚᱜᱮ ᱠᱟᱹᱢᱤ ᱠᱟᱱᱟᱭ ᱟᱨ ᱱᱚᱣᱟ ᱠᱚᱠᱚ ᱩᱰᱩᱜ ᱠᱚᱨᱮᱱᱟᱜ ᱟᱨᱵᱟᱝ ᱫᱚ ᱨᱩᱣᱟᱹᱜ ᱨᱟᱵᱟᱝ ᱠᱚᱨᱮᱱᱟᱜ ᱠᱚ ᱢᱟᱱᱥᱤᱠ ᱠᱟᱜ ᱠᱟᱱᱟ ᱡᱟᱦᱳ ᱵᱮᱥᱜᱮ ᱠᱟᱹᱢᱤ ᱠᱟᱱᱟᱭ ᱢᱟᱱᱥᱤᱠ ᱡᱩᱫᱤ ᱟᱢ ᱥᱮᱨᱢᱟ ᱯᱤᱪᱷᱤ ᱢᱤᱫ ᱥᱮᱨᱢᱟ ᱡᱩᱫᱤ ᱥᱚᱛᱮᱢ ᱧᱮᱞ ᱠᱟᱜᱼᱟ ᱢᱮᱱᱠᱡᱷᱟᱱ ᱱᱤᱭᱟᱹ ᱛᱮᱜᱮ ᱟᱢ ᱚᱱᱟ ᱠᱷᱟᱹᱛᱤᱨ ᱱᱤᱭᱟᱹ ᱟᱥᱟᱯᱟᱥᱤ ᱦᱚᱲ ᱠᱚᱨᱮᱱ ᱡᱚᱛᱚᱜᱮ ᱠᱚ ᱦᱤᱡᱩᱜ ᱠᱟᱱᱟ ᱠᱚ ᱟᱨᱠᱚ ᱵᱚᱸᱜᱟᱭᱮᱜᱼᱟ ᱵᱚᱸᱜᱟᱭᱮᱜ ᱟᱠᱚ ᱟᱨ ᱵᱚᱸᱜᱟ ᱦᱚᱸ ᱡᱟ ᱥᱚᱛᱚᱜᱮ ᱠᱟᱹᱢᱤ ᱠᱟᱱᱟᱭ

ᱥᱚᱛᱚᱭᱮᱱ ᱠᱷᱟᱱᱢᱟ ᱟᱢ ᱱᱤᱡᱮ ᱦᱚᱸᱢ ᱵᱷᱟᱵᱤᱭᱟ ᱡᱮ ᱵᱚᱸᱜᱟ ᱫᱚ ᱥᱚᱛᱚ ᱫᱟᱨᱟᱜᱮ ᱠᱟᱹᱢᱤ ᱠᱟᱱᱟᱭ

ᱟᱨ ᱵᱚᱸᱜᱟᱻ

ᱦᱚᱸ ᱟᱢ ᱱᱤᱡᱮ ᱪᱟᱞᱟᱣ ᱠᱟᱛᱮᱢ ᱵᱚᱸᱜᱟ ᱫᱟᱲᱮᱩᱭᱟᱜᱼᱟ ᱡᱮ ᱱᱚᱣᱟ ᱵᱩᱨᱩ ᱥᱚᱛᱚᱣ ᱠᱟᱱ ᱠᱷᱟᱱ ᱱᱤᱡᱮ ᱛᱮᱦᱚᱸ ᱢᱟᱢ ᱵᱷᱟᱜᱤᱜᱮ ᱚᱞᱚᱜ ᱯᱷᱚᱞᱚᱜ ᱠᱚᱨᱮᱱᱟᱜ ᱡᱷᱚᱛᱚ ᱡᱩᱫᱤᱢ ᱫᱟᱲᱮᱭᱟᱜᱼᱟ ᱢᱤᱜᱴᱤᱡ ᱜᱤᱫᱽᱨᱟᱹ ᱡᱩᱫᱤ ᱡᱤᱛᱚᱣᱟᱜ ᱦᱟᱸᱜ ᱮ ᱠᱚᱨᱟᱣ ᱫᱟᱲᱮᱭᱟᱜᱼᱟ ᱯᱟᱥᱟᱭ ᱮᱱᱠᱷᱟᱱ ᱫᱚ ᱱᱤᱦᱟᱹᱛᱜᱮ ᱩᱱᱤ ᱵᱚᱸᱜᱟ ᱢᱟᱦᱟ ᱡᱟᱦᱟᱸ ᱞᱮᱠᱟᱭ ᱞᱟᱹᱰᱩ ᱢᱤᱴᱷᱟᱹᱭ ᱵᱟᱝᱠᱷᱟᱱ ᱡᱟᱦᱟᱱᱟᱜ ᱠᱟᱭᱨᱟ ᱨᱮᱦᱚᱸ ᱤᱭᱟᱹ ᱨᱮᱦᱚᱸ ᱢᱮᱨᱚᱢ ᱠᱚᱦᱚᱸ ᱪᱤᱞᱤ ᱠᱚᱪᱚᱝ ᱱᱟᱜ ᱢᱟᱹᱱᱥᱤᱠ ᱠᱚ ᱚᱱᱟ ᱠᱚᱦᱚᱸᱭ ᱮᱢ ᱯᱟᱲᱟᱜᱼᱟ ᱟᱨ ᱵᱚᱸᱜᱟ ᱵᱳᱨᱳ ᱦᱚᱸ ᱡᱟᱦᱟᱸ ᱥᱚᱛᱚ ᱫᱷᱟᱨᱟ ᱜᱮᱭᱟ